ᱟᱞᱮᱭᱟᱜ ᱵᱟᱸᱠᱩᱲᱟ ᱡᱮᱞᱟ ᱨᱮᱱᱟᱜ ᱥᱮᱨᱣᱟ ᱨᱮᱱᱟᱜ ᱡᱚᱢ ᱧᱩᱣᱟᱹᱜ ᱫᱚ ᱦᱩᱭᱩᱜ ᱠᱟᱱᱟ ᱫᱚ ᱰᱳᱢᱵᱳᱜ ᱟᱨ ᱤᱭᱟᱹ ᱥᱚᱨᱦᱟᱭ ᱨᱮᱫᱚ ᱥᱚᱨᱦᱟᱭ ᱨᱮᱫᱚ ᱥᱩᱱᱩᱢ ᱯᱤᱴᱷᱟᱹ ᱟᱨ ᱥᱟᱠᱨᱟᱛ ᱨᱮᱫᱚ ᱡᱤᱞ ᱯᱤᱴᱷᱟᱹ ᱡᱤᱞ ᱫᱚ ᱪᱮᱫ ᱞᱮᱠᱟ ᱞᱮ ᱯᱤᱴᱷᱟᱹ ᱭᱟ ᱱᱚᱣᱟ ᱫᱚ ᱦᱩᱭᱩᱜ ᱠᱟᱱᱟ ᱦᱚᱞᱚᱝ ᱥᱟᱶ ᱡᱤᱞ ᱞᱮ ᱢᱮᱥᱟᱭᱟ ᱢᱚᱥᱟᱞᱟ ᱯᱤᱭᱟᱸᱡᱽ ᱠᱚ ᱟᱫᱟ ᱠᱚ ᱨᱟᱹᱥᱩᱱ ᱠᱚ ᱡᱷᱚᱛᱚ ᱢᱚᱥᱟ ᱢᱮᱥᱟ ᱠᱟᱛᱮ ᱞᱮ ᱥᱤᱯᱤᱭᱟ ᱥᱤᱯᱤ ᱠᱟᱛᱮ ᱯᱟᱛᱲᱟ ᱨᱮ ᱥᱩᱱᱩᱢ ᱞᱮ ᱡᱚᱫᱟᱜᱼᱟ ᱚᱱᱟ ᱨᱮᱞᱮ ᱢᱮᱞᱟᱣ ᱛᱮ ᱠᱟᱨᱟ ᱦᱤᱨᱟᱹᱞᱮ ᱫᱷᱤᱯᱟᱹᱣᱟ ᱟᱨ ᱥᱮᱸᱜᱮᱞ ᱞᱮ ᱡᱩᱞᱟᱜᱼᱟ ᱤᱥᱤᱱ ᱱᱚᱜᱼᱟ ᱚᱱᱟ ᱢᱤᱫ ᱫᱷᱟᱨᱮ ᱤᱥᱤᱱ ᱠᱟᱛᱮ ᱞᱮ ᱩᱞᱴᱟᱹᱣᱟᱜᱼᱟ ᱩᱞᱴᱟᱹᱣ ᱠᱟᱛᱮ ᱞᱮ ᱫᱚᱥᱨᱟ ᱫᱟᱨᱮ ᱦᱚ ᱤᱥᱤᱱ ᱮᱱᱟ ᱤᱥᱤᱱ ᱠᱟᱛᱮ ᱞᱮ ᱟᱬᱜᱚᱭᱟ ᱵᱟᱸᱠᱩᱲᱟ ᱡᱮᱞᱟ ᱨᱮᱱᱟᱜ ᱱᱚᱜᱼᱚᱭ ᱥᱟᱱᱛᱟᱲ ᱠᱚᱣᱟᱜ ᱡᱚᱢᱟᱜ ᱧᱩᱭᱟᱜ ᱫᱚ ᱦᱚᱜᱼᱚᱭ ᱱᱚᱣᱟ ᱠᱚ ᱠᱟᱱᱟ